ᱦᱮᱸ ᱦᱮᱞᱳ ᱦᱮᱸ ᱦᱮᱸ ᱵᱟᱢᱚᱱᱜᱷᱟᱹᱴᱤ ᱜᱮ ᱞᱟᱜᱟᱣ ᱠᱟᱱᱟ ᱟᱪᱪᱷᱟ ᱟᱪᱪᱷᱟ ᱦᱮᱸ ᱦᱮᱸ ᱫᱟᱸᱥᱟᱭ ᱮᱱᱮᱡ ᱦᱩᱭᱩᱜᱼᱟ

ᱫᱟᱸᱥᱟᱭ ᱫᱚ ᱫᱟᱸᱥᱟᱭ ᱵᱚᱸᱜᱟ ᱠᱚ ᱦᱩᱭᱩᱜᱼᱟ ᱢᱟᱨᱟᱜ ᱯᱤᱧᱪᱟᱹᱣ ᱠᱚ ᱞᱟᱜᱟᱣᱟ ᱵᱚᱦᱚᱜ ᱨᱮ ᱰᱟᱸᱰᱟ ᱨᱮ ᱤᱭᱟᱹ ᱠᱚ ᱞᱟᱜᱟᱣᱟ ᱱᱚᱣᱟ ᱡᱷᱩᱢᱠᱟᱹ ᱫᱟᱸᱥᱟᱭ ᱥᱮᱨᱮᱧ ᱟᱨ ᱚᱱᱟ ᱥᱟᱹᱲᱤᱛᱮᱠᱚ ᱵᱟᱸᱫᱮᱜᱼᱟ ᱤᱭᱟᱹᱜᱼᱟ ᱫᱷᱩᱛᱤᱜᱼᱟ ᱟᱠᱚ ᱚᱱᱟ ᱠᱚ ᱟᱨ ᱜᱷᱚᱱᱴᱟ ᱠᱚ ᱵᱷᱩᱣᱟᱹᱝ ᱠᱚ ᱚᱱᱟ ᱵᱤᱱ ᱧᱮᱞ ᱠᱟᱜᱼᱟ ᱥᱮ ᱚᱱᱟᱵᱤᱱ ᱧᱮᱞ ᱠᱟᱜᱼᱟ ᱵᱷᱩᱣᱟᱹᱝ ᱟᱪᱪᱷᱟ ᱟᱪᱪᱷᱟ ᱦᱳᱭ ᱵᱷᱩᱣᱟᱹᱝ ᱠᱚ ᱧᱮᱞ ᱠᱟᱜᱼᱟ ᱵᱤᱱ ᱦᱮᱸ ᱦᱮᱸ ᱵᱷᱩᱣᱟᱹᱝ ᱫᱚ ᱦᱩᱭᱱᱟ ᱚᱱᱮ ᱵᱷᱩᱣᱟᱹᱝ ᱱᱚᱝᱠᱟ ᱠᱚ ᱵᱷᱩᱣᱟᱹᱝ ᱠᱚ ᱵᱮᱱᱟᱣᱟ ᱢᱟᱫ ᱨᱮᱭᱟᱜ ᱵᱤᱱ ᱵᱮᱱᱟᱣ ᱟᱠᱚᱣᱟ ᱢᱟᱫ ᱠᱚᱛᱮᱫ ᱛᱟᱭᱚᱢ ᱫᱚ ᱴᱟᱱᱟᱣ ᱠᱟᱛᱮᱫ ᱟᱨ ᱵᱷᱩᱣᱟᱹᱝ ᱠᱚ ᱛᱚᱞᱟ ᱟᱨ ᱵᱷᱩᱣᱟᱹᱝ ᱠᱚ ᱤᱭᱟᱹᱭᱟ ᱠᱚ ᱨᱩᱻᱭᱟ ᱵᱷᱩᱝ ᱵᱷᱩᱝ ᱥᱟᱰᱮᱭᱟ ᱦᱮᱸ ᱥᱮᱨᱮᱧ ᱟᱠᱚ ᱫᱮᱵᱤ ᱫᱩᱨᱜᱟ ᱚᱱᱟ ᱠᱚᱠᱚ ᱥᱮᱨᱮᱧᱟ ᱚᱱᱟ ᱨᱮᱭᱟᱜ ᱠᱚ ᱥᱮᱨᱮᱧᱟ ᱫᱟᱸᱥᱟᱭ ᱵᱚᱸᱜᱟ ᱦᱮᱸ ᱮᱱᱮᱡ ᱫᱚ ᱚᱠᱟ ᱞᱮᱠᱟᱢ ᱮᱱᱮᱡᱟ ᱦᱟᱱᱛᱮ ᱦᱚᱸ ᱱᱚᱛᱮ ᱦᱚᱸ ᱦᱟᱱᱛᱮ ᱱᱷᱟᱛᱮ ᱦᱚᱸ ᱠᱚ ᱮᱱᱮᱡᱟ ᱚᱠᱟ ᱫᱟᱸᱥᱟᱭ ᱵᱚᱸᱜᱟ ᱠᱚ ᱫᱟᱸᱥᱟᱭ ᱚᱱᱠᱟ ᱫᱩᱥᱨᱟ ᱫᱚ ᱱᱟᱦᱟᱜ ᱫᱟᱸᱥᱟᱭ ᱵᱚᱸᱜᱟ ᱚᱱᱟ ᱠᱚ ᱥᱮᱨᱮᱧᱟ

ᱦᱮᱸ ᱦᱮᱸ

ᱫᱟᱸᱥᱟᱭ ᱥᱚᱢᱚᱭ ᱫᱚ ᱟᱫᱚ ᱫᱮᱵᱤ ᱫᱩᱨᱜᱟᱹ ᱮᱱᱮᱡ ᱥᱮᱨᱮᱧ ᱤᱧ ᱞᱟᱹᱭ ᱟᱢᱟ ᱦᱮᱸ ᱥᱮᱨᱮᱧ ᱫᱮᱵᱤ ᱫᱮᱵᱤ ᱫᱩᱨᱜᱟᱹ ᱨᱮ ᱚᱱᱠᱟ ᱠᱚ ᱥᱮᱨᱮᱧᱟ ᱫᱟᱹᱭᱱᱟ ᱫᱟᱹᱭᱱᱟ ᱫᱮᱵᱤ ᱫᱩᱨᱜᱟᱹ ᱫᱟᱹᱭᱱᱟ ᱟᱬᱜᱚ ᱨᱟᱠᱟᱵᱱᱟ ᱪᱮᱛᱟᱱ ᱴᱚᱞᱟ ᱞᱟᱛᱟᱨ ᱴᱚᱞᱟ ᱚᱱᱟ ᱠᱚᱠᱚ ᱥᱮᱨᱮᱧᱟ ᱚᱱᱠᱟ ᱪᱤᱞᱤ ᱵᱤᱧ ᱪᱚᱭ ᱡᱚᱴᱮᱫ ᱠᱤᱫᱤᱧᱟ ᱪᱤᱞᱤ ᱵᱤᱧ ᱪᱚ ᱡᱚᱴᱮᱫ ᱠᱤᱫᱤᱧᱟ ᱟᱨ ᱛᱟᱦᱮᱱᱟ ᱠᱚ ᱫᱚᱥ ᱵᱟᱨᱳ ᱡᱚᱱ ᱠᱚ ᱛᱟᱦᱮᱱᱟ

ᱟᱢᱫᱟ ᱜᱨᱩᱯ ᱨᱮᱭᱟ ᱦᱚᱸ ᱦᱮᱸ ᱜᱚᱴᱟ ᱫᱤᱥᱚᱢ ᱠᱚ ᱫᱟᱲᱟᱱᱟ ᱟᱨ ᱦᱚᱸ ᱚᱠᱟᱨᱮ ᱫᱚᱥᱨᱟ ᱫᱟᱸᱥᱟᱭ ᱵᱚᱸᱜᱟ ᱠᱚᱲᱟ ᱠᱚ ᱵᱚᱸᱜᱟ ᱠᱚᱲᱟ ᱠᱚ ᱮᱱᱮᱡᱟ ᱜᱚᱴᱟ ᱴᱚᱞᱟ ᱠᱚ ᱮᱱᱮᱡᱟ ᱟᱛᱳ ᱟᱛᱳ ᱠᱚ ᱮᱱᱮᱡᱟ ᱠᱚᱭ ᱠᱚ ᱠᱚᱭ ᱠᱚ ᱦᱚᱸ ᱠᱚ ᱮᱢᱚᱜᱼᱟ ᱦᱳᱭ ᱦᱳᱭ ᱟᱥᱮᱱ ᱞᱮᱠᱟ ᱫᱟᱸᱥᱟᱭ ᱵᱚᱸᱜᱟ ᱪᱮᱫ ᱞᱮᱠᱟ ᱵᱚᱱ ᱟᱵᱚ ᱟᱵᱚ ᱫᱚ ᱥᱟᱱᱛᱟᱲ ᱫᱚ ᱫᱟᱸᱥᱟᱭ ᱫᱟᱸᱥᱟᱭ ᱵᱚᱸᱜᱟ ᱵᱚᱱ ᱤᱭᱟᱹᱭᱟ ᱫᱟᱸᱥᱟᱭ